ᱱᱚᱣᱟ ᱠᱚ ᱚᱥᱩᱵᱤᱫᱷᱟ ᱠᱚ ᱥᱟᱦᱟᱭ ᱞᱟᱹᱜᱤᱫ ᱡᱚᱜᱟᱣ ᱫᱚᱦᱚ ᱟᱨ ᱟᱨᱟᱢ ᱨᱮ ᱡᱟᱛᱨᱟ ᱴᱷᱟᱹᱣᱠᱟᱹᱭ ᱞᱟᱹᱜᱤᱫ ᱫᱚ ᱯᱟᱹᱦᱤᱞ ᱨᱮ ᱡᱮᱴᱟ ᱠᱟᱹᱢᱤ ᱚᱱᱟ ᱫᱚ ᱦᱩᱭᱩᱜ ᱠᱟᱱᱟ ᱯᱟᱹᱦᱤᱞ ᱨᱮᱫᱚ ᱰᱟᱦᱟᱨ ᱡᱩᱛ ᱡᱟᱦᱟᱸᱫᱩᱧ ᱞᱟᱹᱭ ᱠᱮᱫᱟ ᱡᱮ ᱡᱟᱹᱯᱩᱫ ᱨᱮ ᱮᱢᱵᱩᱞᱮᱱᱥ ᱠᱚ ᱵᱟᱭ ᱵᱚᱞᱚ ᱫᱟᱲᱮᱭᱟᱜᱼᱟ ᱛᱟᱦᱚᱞᱮ ᱡᱩᱫᱤ ᱯᱟᱹᱦᱤᱞ ᱨᱮ ᱡᱩᱫᱤ ᱰᱟᱦᱟᱨ ᱡᱩᱫᱤ ᱡᱩᱛ ᱛᱟᱦᱮᱸᱞᱮᱱ ᱠᱷᱟᱱ ᱛᱟᱦᱚᱞᱮ ᱫᱚ ᱮᱢᱵᱩᱞᱮᱱᱥ ᱵᱚᱞᱚ ᱫᱚ ᱠᱳᱱᱳ ᱵᱟᱭ ᱟᱴᱠᱟᱜᱼᱟ ᱛᱟᱦᱚᱞᱮ ᱚᱥᱩᱵᱤᱫᱷᱟ ᱵᱟᱭ ᱵᱩᱡᱷᱟᱹᱣᱟ ᱟᱨ ᱟᱨ ᱡᱮᱴᱟᱧ ᱢᱮᱱ ᱠᱮᱫᱟ ᱡᱮ ᱯᱟᱵᱞᱤᱠ ᱴᱨᱟᱱᱥᱯᱳᱨᱴ ᱡᱟᱦᱟᱸ ᱫᱚ ᱱᱮᱥᱱᱮᱞ ᱦᱟᱭᱚᱭᱮ ᱠᱷᱚᱱ ᱢᱤᱫᱴᱟᱝ ᱟᱹᱛᱩᱢ ᱵᱚᱞᱚᱜᱼᱟ ᱟᱨ ᱚᱱᱟ ᱠᱚᱢ ᱠᱚᱨᱮ ᱦᱳᱭᱛᱳ ᱛᱤᱱ ᱪᱟᱹᱨ ᱠᱤᱞᱳᱢᱤᱴᱟᱨ ᱥᱮ ᱯᱟᱸᱪ ᱠᱤᱞᱳᱢᱤᱴᱟᱨ ᱛᱟᱦᱚᱞᱮ ᱚᱸᱰᱮ ᱠᱤᱱᱛᱩ ᱪᱟᱞᱟᱜ ᱞᱟᱹᱜᱤᱫ ᱛᱮ ᱟᱨᱟᱢᱫᱟᱭᱚᱠ ᱡᱟᱛᱨᱟ ᱡᱟᱦᱟᱸ ᱠᱚ ᱢᱮᱛᱟᱜ ᱠᱟᱱᱟ ᱢᱚᱡᱽ ᱛᱮ ᱪᱟᱞᱟᱜ ᱞᱟᱹᱜᱤᱫ ᱛᱮ ᱟᱢ ᱜᱟᱹᱰᱤ ᱵᱟᱢ ᱧᱟᱢᱟ ᱢᱤᱫᱴᱱ ᱦᱚᱭᱨᱟᱱᱤᱜᱼᱟᱢ ᱛᱟᱦᱚᱞᱮ ᱱᱚᱣᱟ ᱠᱷᱚᱱ ᱵᱟᱧᱪᱟᱜ ᱞᱟᱹᱜᱤᱫ ᱛᱮ ᱛᱟᱦᱚᱞᱮ ᱚᱸᱰᱮ ᱯᱟᱵᱞᱤᱠ ᱴᱨᱟᱱᱥᱯᱳᱨᱴ ᱡᱟᱛᱮ ᱴᱟᱭᱤᱢ ᱴᱩ ᱴᱟᱭᱤᱢ ᱛᱟᱦᱮᱱ ᱡᱟᱛᱮ ᱦᱳᱭᱛᱳ ᱢᱤᱫ ᱜᱷᱚᱱᱴᱟ ᱥᱮ ᱟᱫᱷᱟ ᱜᱷᱚᱱᱴᱟ ᱯᱚᱨ ᱯᱚᱨ ᱡᱟᱛᱮ ᱜᱟᱹᱰᱤ ᱛᱟᱦᱮᱱᱟ ᱛᱟᱦᱚᱞᱮ ᱫᱚ ᱟᱨᱟᱢᱫᱟᱭᱚᱠ ᱡᱟᱛᱨᱟ ᱫᱚ ᱦᱩᱭᱩᱜᱼᱟ ᱛᱟᱦᱚᱞᱮ ᱤᱧᱟᱹᱜ ᱩᱭᱦᱟᱹᱨ ᱵᱷᱟᱵᱱᱟ ᱨᱮᱫᱚ ᱱᱚᱣᱟ ᱜᱮ ᱡᱮ ᱯᱟᱹᱦᱤᱞ ᱫᱚ ᱰᱟᱦᱟᱨ ᱵᱮᱱᱟᱣ ᱦᱩᱭᱩᱜᱼᱟ ᱮᱵᱚᱝ ᱱᱚᱣᱟ ᱞᱚᱝ ᱰᱤᱥᱴᱮᱱᱥ ᱥᱮ ᱟᱹᱰᱤ ᱡᱷᱟᱹᱞ ᱪᱟᱞᱟᱜ ᱞᱟᱹᱜᱤᱫ ᱛᱮ ᱢᱤᱫᱴᱟᱝ ᱱᱮᱥᱱᱮᱞ ᱦᱟᱭᱚᱭᱮ ᱟᱹᱛᱩ ᱛᱮ ᱵᱚᱞᱚᱜ ᱞᱟᱹᱜᱤᱫ ᱫᱚ ᱛᱟᱦᱚᱞᱮ ᱴᱟᱭᱤᱢ ᱴᱩ ᱴᱟᱭᱤᱢ ᱡᱟᱛᱮ ᱜᱟᱹᱰᱤ ᱛᱟᱦᱮᱱ ᱛᱟᱦᱚᱞᱮ ᱫᱚ ᱚᱥᱩᱵᱤᱫᱷᱟ ᱵᱟᱭ ᱵᱩᱡᱷᱟᱹᱜᱼᱟ